ᱤᱧ ᱫᱚ ᱟᱥᱲᱟ ᱨᱮᱱ ᱜᱤᱫᱽᱨᱟᱹ ᱠᱚᱧ ᱯᱟᱲᱦᱟᱣᱮᱫ ᱠᱚᱣᱟ ᱟᱨ ᱤᱧ ᱫᱚ ᱢᱤᱫᱴᱮᱱ ᱟᱥᱲᱟ ᱨᱤᱱᱤᱡ ᱤᱭᱟᱹ ᱠᱟᱹᱱᱟᱹᱧ ᱦᱟᱸᱜ ᱫᱟᱹᱭ ᱦᱚᱲ ᱠᱟᱹᱱᱟᱹᱧ ᱟᱨ ᱤᱧ ᱫᱚ ᱟᱥᱲᱟᱨᱮ ᱜᱤᱫᱽᱨᱟᱹ ᱛᱟᱦᱮᱱ ᱢᱤᱫ ᱫᱤᱱ ᱠᱚ ᱢᱤᱛᱟᱹᱧ ᱠᱟᱱᱟ ᱤᱧᱨᱮᱱ ᱯᱟᱹᱴᱷᱩᱣᱟᱹ ᱠᱚ ᱢᱤᱛᱟᱹᱧ ᱠᱟᱱᱟ ᱠᱚ ᱪᱮ ᱫᱟᱹᱭ ᱟᱞᱮ ᱫᱚ ᱛᱤᱞᱠᱟᱹ ᱵᱟᱵᱟ ᱛᱤᱞᱠᱟᱹ ᱢᱟᱹᱡᱷᱤᱭᱟᱜ ᱠᱟᱹᱦᱱᱤ ᱟᱸᱡᱚᱢᱟᱞᱮᱢᱮ ᱡᱟᱦᱟᱸ ᱪᱮ ᱟᱢ ᱯᱩᱨᱟᱹᱢ ᱵᱟᱲᱟᱭᱟ ᱟᱨ ᱦᱳᱭ ᱤᱧ ᱦᱚᱸᱧ ᱵᱟᱰᱟᱭ ᱜᱮᱭᱟ ᱟᱫᱚ ᱤᱱᱟᱹ ᱦᱤᱞᱳᱜ ᱥᱚᱢᱚᱭ ᱵᱟᱭ ᱛᱟᱦᱮᱸ ᱞᱮᱱᱟ ᱟᱫᱚᱧ ᱢᱮᱛᱟᱫ ᱠᱚᱣᱟ ᱡᱮ ᱟᱪᱪᱷᱟ ᱛᱮᱦᱮᱧ ᱫᱚ ᱱᱟᱦᱟᱸᱜ ᱵᱟᱹᱧ ᱞᱟᱹᱭᱟᱯᱮᱭᱟ ᱠᱷᱟᱱ ᱜᱟᱯᱟ ᱱᱟᱦᱟᱸᱜ ᱤᱧ ᱞᱟᱹᱭᱟᱯᱮᱭᱟ ᱵᱟᱠᱷᱟᱱ ᱟᱨ ᱢᱤᱫ ᱫᱤᱱ ᱡᱟᱦᱟᱱ ᱫᱚ ᱦᱟᱸᱜ ᱯᱩᱨᱟᱹ ᱱᱟᱦᱟᱸᱜ ᱯᱷᱨᱤ ᱵᱚᱱ ᱛᱟᱦᱮᱱᱟ ᱡᱟ ᱟᱵᱚ ᱱᱟᱦᱟᱸᱜ ᱡᱟᱦᱟᱸ ᱱᱟᱦᱟᱸᱜ ᱢᱮᱱᱟᱜᱼᱟ ᱥᱟᱵᱽᱡᱮᱠᱴ ᱠᱚ ᱱᱟᱦᱟᱸᱜ ᱛᱟᱵᱚᱱ ᱢᱟᱱᱮ ᱡᱟᱦᱟᱸ ᱱᱟᱦᱟᱸᱜ ᱯᱟᱲᱦᱟᱜ ᱟᱵᱚᱱ ᱚᱱᱟ ᱠᱚ ᱱᱟᱦᱟᱸᱜ ᱡᱚᱵᱽ ᱠᱚᱢ ᱛᱟᱦᱮᱱᱟ ᱩᱱ ᱡᱷᱚᱠᱷᱚᱱ ᱤᱧ ᱞᱟᱹᱭ ᱟᱯᱮᱭᱟ ᱟᱫᱚ ᱚᱱᱟᱜᱮ ᱪᱟᱞᱟᱣ ᱮᱱᱟᱹᱧ ᱜᱤᱫᱽᱨᱟᱹ ᱠᱚᱧ ᱞᱟᱹᱭ ᱥᱚᱫᱚᱨᱟᱜ ᱠᱚᱣᱟ ᱡᱮ ᱵᱟᱵᱟ ᱛᱤᱞᱠᱟᱹ ᱢᱟᱹᱡᱷᱤ ᱫᱚ ᱱᱟᱦᱟᱸᱜ ᱚᱠᱚᱭ ᱛᱟᱦᱮᱸ ᱞᱮᱱᱟᱭ ᱟᱨ ᱪᱮᱫ ᱞᱮᱠᱟ ᱨᱮᱱᱟᱜ ᱛᱟᱵᱚᱱ ᱩᱱᱟᱹᱜ ᱥᱮᱬᱟ ᱦᱚᱲᱮ ᱵᱮᱱᱟᱣ ᱮᱱᱟ ᱡᱮ ᱱᱟᱦᱟᱸᱜ ᱪᱮᱫ ᱞᱮᱠᱟ ᱱᱟᱦᱟᱜ ᱤᱝᱨᱮᱡᱽ ᱠᱚ ᱥᱟᱞᱟᱜ ᱛᱩᱯᱩᱫ ᱞᱮᱱᱟ ᱟᱫᱚ ᱚᱱᱟᱜᱮ ᱢᱟᱲᱟᱝ ᱠᱷᱚᱱᱮᱧ ᱞᱟᱹᱭᱟᱫ ᱠᱚᱣᱟ ᱡᱮ ᱵᱟᱵᱟ ᱛᱤᱞᱠᱟᱹ ᱢᱟᱹᱡᱷᱤ ᱫᱚ ᱛᱤᱞᱟᱹᱯᱩᱨ ᱨᱤᱱᱤᱡ ᱠᱟᱱᱟᱭ ᱟᱨ ᱩᱱᱤ ᱫᱚ ᱱᱟᱦᱟᱸᱜ ᱢᱩᱨᱢᱩ ᱯᱟᱹᱨᱤᱥ ᱠᱟᱱᱟᱭ ᱟᱨ ᱢᱩᱨᱢᱩ ᱯᱟᱹᱨᱤᱥ ᱠᱟᱱᱟᱭ ᱟᱨ ᱩᱱᱤ ᱫᱚ ᱱᱟᱦᱟᱸᱜ ᱵᱷᱟᱜᱚᱞᱯᱩᱨ ᱵᱷᱟᱜᱚᱞᱯᱩᱨ ᱡᱮᱞᱟ ᱨᱤᱱᱤᱡ ᱠᱤᱱᱟᱭ ᱟᱨ ᱵᱷᱟᱜᱚᱞᱯᱩᱨ ᱡᱮᱞᱟ ᱨᱤᱱᱤᱡ ᱠᱤᱱᱟᱭ ᱟᱨ ᱩᱱᱤ ᱫᱚ ᱤᱝᱨᱮᱡᱽ ᱠᱚ ᱥᱟᱞᱟᱜ ᱫᱚ ᱜᱤᱫᱽᱨᱟᱹ ᱠᱷᱚᱱ ᱜᱮ ᱟᱹᱰᱤ